ᱟᱹᱵᱤᱥᱠᱟᱨᱮᱫᱟ ᱚᱱᱟ ᱢᱳᱵᱟᱭᱤᱞ ᱨᱮᱠᱚ ᱮᱱᱮᱡ ᱥᱮᱨᱮᱧ ᱠᱚ ᱧᱮᱞ ᱮᱫᱟ ᱟᱨ ᱠᱚ ᱚᱱᱟ ᱢᱳᱵᱟᱭᱤᱞ ᱜᱮᱠᱚ ᱠᱷᱮᱞᱫᱟ ᱡᱟᱦᱟᱸ ᱢᱟᱨᱮ ᱢᱟᱨᱮ ᱠᱷᱮᱞ ᱚᱱᱟ ᱫᱚᱠᱚ ᱦᱤᱲᱤᱧ ᱠᱟᱜ ᱠᱟᱱᱟ ᱟᱨ ᱱᱚᱣᱟ ᱠᱚ ᱫᱩᱲᱩᱵ ᱠᱚᱜ ᱠᱟᱱᱟ ᱟᱨ ᱠᱚ ᱵᱮᱸᱜᱮᱫ ᱟᱜ ᱠᱟᱱᱟ ᱢᱮᱫ ᱦᱚᱸ ᱵᱟᱹᱲᱤᱡᱚᱜ ᱛᱟᱠᱚᱣᱟ ᱮᱢᱟᱱᱚᱜ ᱛᱟᱠᱚᱣᱟ ᱚᱱᱟ ᱫᱚ ᱵᱟᱠᱚ ᱦᱩᱫᱤᱥ ᱮᱫᱟ ᱡᱮᱢᱚᱱ ᱠᱨᱤᱠᱮᱴ ᱠᱷᱮᱞ ᱵᱚᱞ ᱠᱷᱮᱞ ᱦᱚᱸᱠᱤ ᱠᱷᱮᱞ ᱟᱨᱚ ᱫᱚᱢᱮ ᱟᱱᱮᱠ ᱞᱮᱠᱟ ᱠᱷᱮᱞ ᱦᱮᱱᱟᱜᱼᱟ ᱚᱱᱟ ᱠᱚᱫᱚ ᱵᱚᱞ ᱠᱚ ᱮᱱᱮᱡᱼᱟ ᱚᱱᱟ ᱫᱚ ᱡᱟᱸᱜᱟ ᱛᱮᱠᱚ ᱛᱷᱟᱹᱭᱟᱹᱭᱟ ᱡᱤᱨᱟᱹᱜ ᱟᱠᱚ ᱚᱱᱟ ᱫᱚ ᱥᱟᱹᱨᱤᱨ ᱴᱷᱤᱠ ᱛᱟᱦᱮᱱᱟ ᱵᱚᱰᱤ ᱴᱷᱤᱠ ᱛᱟᱦᱮᱱᱟ ᱠᱨᱤᱠᱮᱴ ᱠᱚ ᱮᱱᱮᱡ ᱠᱟᱱᱟ ᱚᱱᱟ ᱫᱚ ᱡᱤᱨᱟᱹᱜ ᱠᱟᱱᱟ ᱠᱚ ᱦᱟᱱᱛᱮ ᱱᱟᱛᱮ ᱛᱤ ᱛᱮᱠᱚ ᱞᱚᱠᱟᱭᱮᱫᱟ ᱛᱤ ᱛᱮᱠᱚ ᱴᱷᱩᱠᱟᱹᱣᱮᱫᱟ ᱛᱚᱵᱮ ᱠᱚ ᱧᱤᱨᱟᱜ ᱠᱟᱱᱟ ᱛᱚᱵᱮ ᱥᱚᱨᱤᱨ ᱩᱱᱠᱩᱣᱟᱜ ᱛᱟᱡᱟ ᱛᱟᱦᱮᱱ ᱠᱟᱱᱟ ᱛᱮᱡ ᱛᱟᱦᱮᱱ ᱠᱟᱱᱟ ᱠᱷᱩᱱ ᱛᱮᱭᱟᱨ ᱛᱟᱦᱮᱱ ᱠᱟᱱᱟ ᱱᱚᱣᱟ ᱫᱚ ᱫᱩᱲᱩᱵ ᱛᱷᱚᱢ ᱛᱷᱚᱢ ᱞᱮᱠᱟ ᱠᱚ ᱛᱟᱦᱮᱱ ᱠᱟᱱᱟ ᱚᱱᱟ ᱫᱚ ᱦᱚᱲᱢᱚ ᱦᱚᱸ ᱵᱟᱹᱲᱤᱡᱚᱜ ᱠᱟᱱᱟ ᱢᱮᱸᱫ ᱦᱚᱸ ᱵᱟᱹᱲᱤᱡᱚᱜ ᱠᱟᱱᱟ ᱟᱨ ᱮᱱᱮᱡ ᱦᱚᱸᱠᱚ ᱟᱞᱟᱜᱽ ᱟᱞᱟᱜᱽ ᱠᱚ ᱧᱮᱞ ᱮᱫᱟ ᱚᱱᱟ ᱵᱮᱥ ᱵᱮᱥ ᱮᱱᱮᱡ ᱫᱚᱠᱚ ᱵᱟᱹᱜᱤᱭᱟᱜ ᱠᱟᱱᱟ ᱟᱨ ᱱᱚᱜᱼᱚᱭ ᱱᱟᱣᱟᱱᱟᱜ ᱪᱮᱫ ᱠᱚ ᱢᱳᱵᱟᱭᱤᱞ ᱠᱚᱨᱮ ᱠᱚ ᱧᱮᱞ ᱮᱫᱟ ᱚᱱᱟ ᱥᱟᱨᱟᱫᱤᱱ ᱠᱚ ᱡᱚᱢᱟ ᱠᱚ ᱚᱱᱟ ᱨᱮᱦᱚᱸ ᱵᱮᱸᱜᱮᱫᱟᱜᱼᱟ ᱫᱟᱜ ᱥᱮᱡ ᱠᱚ ᱫᱩᱲᱩᱵ ᱠᱚᱜ ᱠᱟᱱᱟ ᱛᱟᱹᱶ ᱨᱮᱦᱚᱸ ᱚᱱᱟ ᱜᱮᱠᱚ ᱵᱮᱸᱜᱮᱫᱟᱜ ᱠᱟᱱᱟ ᱟᱨ ᱦᱟᱱᱟ ᱧᱤᱨᱟᱜ ᱫᱚᱠᱚ ᱦᱤᱲᱤᱧ ᱠᱟᱜ ᱠᱟᱱᱟ ᱦᱟᱱᱟ ᱥᱚᱨᱤᱨ ᱵᱚᱰᱤ ᱴᱷᱤᱠ ᱛᱟᱦᱮᱱᱟ ᱛᱮᱡᱽ ᱛᱟᱦᱮᱱᱟ ᱚᱱᱟ ᱫᱚᱠᱚ ᱵᱟᱹᱜᱤᱭᱟᱜ ᱠᱟᱱᱟ ᱟᱞᱮ ᱫᱚ ᱱᱚᱣᱟ ᱠᱚᱫᱚ ᱵᱟᱞᱮ ᱠᱩᱥᱤᱭᱟᱜ ᱠᱟᱱ ᱛᱟᱦᱮᱱᱟ ᱟᱞᱮ ᱫᱚ ᱵᱚᱞ ᱮᱱᱮᱡ ᱞᱮ ᱠᱩᱥᱤᱭᱟᱜ ᱠᱟᱱ ᱛᱟᱦᱮᱱᱟ ᱚᱣᱟᱱ ᱰᱮ ᱴᱩᱨᱱᱟᱢᱮᱱᱴ ᱚᱱᱟ ᱠᱚᱞᱮ ᱠᱩᱥᱤᱭᱟᱜ ᱠᱟᱱ ᱛᱟᱦᱮᱱᱟ ᱫᱚᱢᱮ ᱧᱤᱨᱟᱜ ᱢᱮ ᱜᱟᱫᱵᱟᱫ ᱜᱟᱫᱵᱟᱫ ᱥᱚᱨᱤᱨ ᱴᱷᱤᱠ ᱛᱟᱦᱮᱱ ᱛᱟᱢᱟ ᱛᱮᱡᱽ ᱛᱟᱦᱮᱱ ᱛᱟᱢᱟ ᱠᱷᱩᱱ ᱛᱮᱡᱽ ᱛᱟᱦᱮᱱ ᱛᱟᱢᱟ ᱛᱚᱵᱮ ᱠᱷᱟᱱ ᱟᱢᱟᱜ ᱦᱚᱲᱢᱚ ᱡᱤᱣᱤ ᱦᱚᱸ ᱴᱷᱤᱠ ᱛᱟᱦᱮᱱ ᱛᱟᱢᱟ